ᱤᱧ ᱥᱮᱡ ᱠᱷᱚᱡ ᱱᱤᱭᱟᱹᱜᱤᱧ ᱢᱮᱱᱟ ᱡᱮ ᱥᱚᱨᱠᱟᱨ ᱚᱠᱟᱴᱟᱜ ᱥᱤᱥᱴᱮᱢᱮ ᱫᱚᱦᱚᱣᱟᱠᱟᱜ ᱮᱹᱥ ᱥᱤ ᱮ ᱥ ᱴᱤ ᱳ ᱵᱤ ᱥᱤ ᱡᱮᱱᱟᱨᱮᱞ ᱛᱚ ᱚᱱᱟ ᱵᱷᱤᱛᱨᱤ ᱨᱮ ᱟᱵᱚ ᱮ ᱥ ᱴᱤ ᱞᱟᱹᱜᱤᱫ ᱟᱵᱚ ᱦᱚᱲ ᱦᱚᱯᱚᱱ ᱞᱟᱹᱜᱤᱫ ᱟᱞᱟᱫ ᱠᱳᱴᱟ ᱢᱮᱱᱟᱜᱼᱟ ᱥᱠᱩᱞ ᱠᱚᱞᱮᱡᱽ ᱵᱤᱵᱷᱤᱱᱱᱚ ᱡᱟᱭᱜᱟ ᱨᱮ ᱚᱯᱷᱤᱥ ᱟᱫᱟᱞᱚᱛ ᱵᱤᱵᱷᱤᱱᱱᱚ ᱡᱟᱭᱜᱟ ᱨᱮ ᱟᱵᱚ ᱞᱟᱹᱜᱤᱫ ᱠᱳᱴᱟ ᱟᱞᱟᱫᱟ ᱜᱮᱭᱟ ᱟᱫᱚ ᱠᱚᱞᱮᱡᱽ ᱨᱮᱦᱚᱸ ᱡᱟᱦᱟᱸᱭ ᱟᱵᱚ ᱥᱟᱱᱛᱟᱲ ᱠᱚᱲᱟ ᱠᱩᱲᱤ ᱠᱚ ᱯᱟᱲᱦᱟᱜᱼᱟ ᱩᱱᱠᱩ ᱞᱟᱹᱜᱤᱫ ᱯᱨᱚᱛᱤᱴᱤ ᱰᱤᱯᱟᱨᱴᱢᱮᱱᱴ ᱨᱮ ᱟᱫᱚᱢ ᱠᱚᱞᱮᱡᱽ ᱨᱮ ᱯᱮᱭᱟ ᱟᱫᱚᱢ ᱠᱚᱞᱮᱡᱽ ᱨᱮ ᱢᱚᱬᱮ ᱜᱚᱴᱮᱡ ᱠᱟᱛᱮ ᱥᱤᱴ ᱢᱮᱱᱟᱜᱼᱟ ᱯᱨᱚᱛᱤᱴᱤ ᱰᱤᱯᱟᱨᱢᱮᱱᱴ ᱨᱮ ᱟᱨ ᱚᱱᱟ ᱵᱟᱫ ᱠᱟᱛᱮ ᱦᱚᱸ ᱟᱵᱚ ᱥᱟᱱᱛᱟᱲ ᱠᱚ ᱞᱟᱹᱜᱤᱫ ᱡᱟᱦᱟᱸ ᱫᱚ ᱪᱟᱹᱠᱨᱤ ᱯᱚᱨᱤᱠᱠᱷᱟ ᱪᱟᱹᱠᱨᱤ ᱠᱚᱢᱯᱤᱴᱤᱥᱚᱱ ᱯᱚᱨᱤᱠᱠᱷᱟ ᱨᱮ ᱟᱵᱚ ᱮᱹᱥ ᱴᱤ ᱫᱚ ᱮᱹᱥ ᱴᱤ ᱦᱮᱸ ᱟᱞᱟᱫᱟ ᱟᱞᱟᱫᱟ ᱠᱳᱴᱟ ᱢᱮᱱᱟᱜ ᱛᱟᱵᱚᱱᱟ ᱟᱨ ᱚᱱᱟ ᱠᱳᱴᱟ ᱥᱩᱢᱩᱝ ᱜᱮ ᱟᱹᱵᱩᱨᱮᱱ ᱟᱨᱠᱤ ᱠᱚᱲᱟ ᱠᱚ ᱥᱮ ᱠᱩᱲᱤ ᱠᱚ ᱟᱨᱠᱤ ᱠᱚ ᱪᱟᱹᱠᱨᱤ ᱠᱚ ᱦᱟᱢᱮᱴ ᱫᱟᱲᱮᱭᱟᱜᱼᱟ